ᱟᱢ ᱛᱤᱨᱮᱢ ᱥᱮᱴᱮᱨᱚᱜᱼᱟ ᱟᱢ ᱡᱚᱞᱫᱤ ᱥᱮᱴᱮᱨ ᱨᱮᱭᱟᱜ ᱨᱤᱠᱟᱹᱭ ᱢᱮ ᱟᱨ ᱵᱟᱝᱠᱷᱟᱱ ᱮᱴᱟᱜᱟᱜ ᱨᱟᱥᱛᱟ ᱧᱮᱞ ᱢᱮ ᱱᱚᱰᱮ ᱥᱮᱴᱮᱨ ᱞᱟᱹᱜᱤᱫ ᱛᱮ ᱪᱮᱠᱟᱛᱮ ᱥᱮ ᱟᱞᱮ ᱟᱹᱰᱤᱞᱮ ᱵᱤᱞᱚᱢᱚᱜ ᱠᱟᱱᱟ ᱟᱨ ᱟᱞᱮ ᱡᱟᱦᱟᱸ ᱠᱟᱹᱢᱤ ᱞᱟᱹᱜᱤᱫᱞᱮ ᱪᱟᱞᱟᱜ ᱠᱟᱱᱟ ᱚᱱᱟ ᱠᱟᱹᱢᱤ ᱵᱟᱝᱠᱷᱟᱱ ᱵᱟᱝ ᱛᱟᱞᱮ ᱯᱩᱨᱟᱹᱜᱼᱟ ᱚᱱᱟ ᱞᱟᱹᱜᱤᱫ ᱤᱧ ᱢᱮᱱᱮᱫᱼᱟ ᱠᱤ ᱟᱢ ᱡᱚᱞᱫᱤ ᱥᱮᱴᱮᱨ ᱨᱮᱭᱟᱜ ᱨᱤᱠᱟᱹᱭ ᱢᱮ

ᱵᱟᱝᱠᱷᱟᱱ ᱫᱚ ᱟᱹᱰᱤᱞᱮ ᱵᱤᱞᱚᱢᱚᱜ ᱠᱟᱱᱟ ᱟᱢ ᱡᱚᱞᱫᱤ ᱦᱤᱡᱩᱜ ᱨᱮᱭᱟᱜᱮᱢ ᱨᱤᱠᱟᱹᱭᱟ ᱟᱹᱪᱩᱨ ᱟᱹᱪᱩᱨ ᱛᱮᱦᱚᱸ ᱦᱤᱡᱩᱜ ᱢᱮ ᱞᱮᱠᱤᱱ ᱟᱢᱫᱚ ᱡᱚᱞᱫᱤ ᱫᱷᱟᱨᱟ ᱥᱮᱴᱮᱨᱚᱜ ᱢᱮ ᱟᱞᱮ ᱴᱷᱮᱱ